ᱡᱮᱜᱮᱛ ᱢᱟᱰᱮᱨ ᱨᱮ ᱴᱷᱟᱹᱣᱠᱟᱹ ᱥᱟᱺᱦᱤᱡ ᱫᱚᱨᱤᱵ ᱫᱚ ᱡᱚᱢᱟᱜ ᱠᱟᱱ ᱜᱮᱭᱟ ᱚᱱᱟ ᱡᱚᱢᱟᱠ ᱫᱚ ᱟᱥᱚᱠᱟᱭᱛᱮ ᱟᱵᱚ ᱫᱚ ᱦᱳᱲᱳ ᱪᱟᱣᱞᱮ ᱜᱮᱵᱚᱱ ᱢᱮᱛᱟᱜ ᱠᱟᱱᱟ ᱱᱚᱣᱟ ᱵᱷᱟᱨᱚᱛ ᱫᱤᱥᱚᱢ ᱨᱮᱥᱮ ᱱᱚᱣᱟ ᱥᱤᱧᱚᱛ ᱫᱤᱥᱚᱢ ᱨᱮᱫᱚ ᱦᱳᱲᱳ ᱪᱟᱣᱞᱮ ᱜᱮ ᱡᱟᱹᱥᱛᱤ ᱫᱚᱠᱚ ᱡᱚᱢᱟ ᱢᱮᱱᱠᱷᱟᱱ ᱯᱚᱱᱚᱛ ᱡᱮ ᱡᱟᱭᱜᱟ ᱦᱤᱥᱟᱹᱵ ᱛᱮ ᱮᱴᱟᱜᱟ ᱡᱚᱢᱟᱠ ᱦᱚᱸ ᱠᱚ ᱡᱚᱢᱟ ᱡᱮᱞᱮᱠᱟ ᱨᱟᱡᱚᱥᱛᱷᱟᱱ ᱠᱚᱨᱮᱜ ᱥᱮ ᱮᱴᱟᱜ ᱯᱚᱱᱚᱛ ᱠᱚᱨᱮᱜ ᱯᱟᱧᱡᱟᱵᱽ ᱠᱚᱨᱮ ᱫᱚ ᱵᱮᱥᱤ ᱫᱚ ᱜᱩᱦᱩᱢ ᱜᱮ ᱟᱴᱟ ᱜᱮ ᱨᱩᱴᱤ ᱜᱮᱠᱚ ᱡᱚᱢᱟ ᱛᱚ ᱱᱚᱜᱼᱚᱸᱭ ᱱᱚᱝᱠᱟ ᱱᱚᱣᱟ ᱡᱮᱜᱮᱛ ᱢᱟᱰᱮᱨ ᱨᱮ ᱟᱹᱰᱤ ᱜᱟᱱ ᱫᱤᱥᱚᱢ ᱨᱮ ᱟᱹᱰᱤ ᱞᱮᱠᱟᱱ ᱡᱚᱢᱟᱜ ᱢᱮᱱᱟᱜ ᱟᱠᱟᱫᱟ ᱟᱫᱚ ᱱᱚᱜᱼᱚᱸᱭ ᱱᱚᱝᱠᱟ ᱡᱮᱞᱮᱠᱟ ᱟᱢᱮᱨᱤᱠᱟ ᱫᱤᱥᱚᱢ ᱨᱮᱫᱚ ᱡᱚᱢᱟᱜ ᱫᱚ ᱱᱚᱣᱟ ᱪᱟᱣᱞᱮ ᱠᱚᱫᱚ ᱩᱱᱟᱹᱜ ᱫᱚ ᱵᱟᱝ ᱟ ᱩᱱᱠᱩ ᱫᱚ ᱛᱳᱣᱟ ᱫᱟᱦᱮ ᱜᱮ ᱵᱮᱥᱤ ᱫᱚᱠᱚ ᱡᱚᱢᱟ ᱟᱨ ᱱᱚᱣᱟ ᱫᱟᱠᱟ ᱦᱚᱸ ᱡᱚᱢ ᱫᱚᱠᱚ ᱡᱚᱢ ᱜᱮᱭᱟ ᱟᱨ ᱱᱚᱜᱼᱚᱸᱭ ᱱᱚᱣᱟ ᱡᱟᱦᱟᱸ ᱵᱚᱱ ᱢᱮᱛᱟᱜ ᱠᱟᱱᱟ ᱜᱩᱦᱩᱢ ᱠᱚ ᱫᱚ ᱥᱩᱠᱨᱤ ᱠᱚ ᱮᱢᱟᱱ ᱠᱚ ᱠᱚ ᱮᱢᱟ ᱠᱚᱣᱟ ᱟᱨ ᱱᱚᱜᱼᱚᱸᱭ ᱱᱚᱝᱠᱟ ᱡᱮᱜᱮᱛ ᱢᱟᱰᱮᱨ ᱨᱮ ᱡᱟᱦᱟᱸ ᱴᱷᱟᱹᱣᱠᱟᱹ ᱥᱟᱺᱦᱤᱡ ᱫᱚᱨᱤᱵ ᱫᱚ ᱦᱩᱭᱩᱜ ᱠᱟᱱᱟ ᱡᱚᱢᱟᱜ ᱫᱚ ᱟᱵᱚᱣᱟᱜ ᱱᱚᱣᱟ ᱦᱳᱲᱳ ᱜᱮ ᱪᱟᱣᱞᱮ ᱜᱮ ᱡᱟᱦᱟᱸᱛᱮ ᱟᱵᱚ ᱫᱚ ᱱᱟᱯᱟᱭ ᱚᱠᱚᱡ ᱵᱚᱱ ᱡᱚᱢᱟ ᱟᱹᱥᱩᱞᱚᱜᱼᱟ ᱟᱨ ᱦᱚᱲᱢᱚ ᱠᱚ ᱱᱟᱯᱟᱭ ᱛᱟᱦᱮᱱ ᱛᱟᱵᱚᱱᱟ ᱟᱨ ᱜᱟᱹᱭ ᱠᱟᱰᱟ ᱢᱮᱦᱩ ᱢᱮᱨᱚᱢ ᱠᱚ ᱠᱚᱸ ᱠᱚ ᱛᱟᱦᱮᱱ ᱨᱮ ᱦᱚᱸ ᱛᱳᱣᱟ ᱫᱟᱦᱮ ᱠᱚ ᱛᱟᱦᱮᱱᱟ ᱚᱱᱟ ᱦᱚᱸ ᱧᱩᱼᱡᱚᱢ ᱫᱚᱨᱠᱟ ᱜᱮ ᱟᱨ ᱮᱴᱟᱜ ᱡᱤᱱᱤᱥ ᱠᱚ ᱡᱮᱢᱚᱱ ᱢᱮᱱᱟᱜᱼᱟ ᱫᱟᱹᱞ ᱠᱚ ᱢᱮᱱᱟᱜᱼᱟ ᱫᱟᱹᱞ ᱡᱤᱱᱤᱥ ᱠᱚ ᱟᱹᱰᱤ ᱨᱚᱠᱚᱢ ᱟᱹᱰᱤ ᱜᱟᱱ ᱢᱮᱱᱟᱜᱼᱟ ᱚᱱᱟ ᱠᱚ ᱦᱚᱸ ᱫᱚᱨᱠᱟᱨ ᱫᱚ ᱫᱚᱨᱠᱟᱜᱮ ᱛᱚᱵᱮ ᱢᱩᱬᱩᱫ ᱦᱤᱥᱟᱹᱵᱛᱮ ᱠᱷᱚᱫᱽᱨᱚᱸᱫᱽ ᱞᱮᱠᱟᱛᱮ ᱧᱮᱞᱚᱜ ᱠᱟᱱᱟ ᱡᱮ ᱪᱟᱣᱞᱮ ᱜᱮ ᱟᱵᱚ ᱫᱚ ᱟᱥᱚᱠᱟᱭᱛᱮ ᱱᱟᱯᱟᱭ ᱚᱠᱚᱡ ᱡᱚᱢᱟᱜ ᱫᱚ ᱠᱟᱱ ᱛᱟᱵᱚᱱᱟ ᱟᱨ ᱚᱱᱟ ᱜᱮ ᱥᱟᱱᱟᱢ ᱫᱤᱥᱚᱢ ᱨᱮ ᱥᱟᱱᱟᱢ ᱡᱮᱜᱮᱛ ᱡᱟᱠᱟᱛ ᱨᱮ ᱚᱱᱟ ᱴᱷᱟᱹᱣᱠᱟᱹ ᱥᱟᱺᱦᱤᱡ ᱫᱚᱨᱤᱵ ᱫᱚ ᱦᱩᱭᱩᱜ ᱠᱟᱱᱟ ᱪᱟᱣᱞᱮ ᱜᱮ ᱚᱱᱟᱜᱮ ᱟᱵᱚ ᱫᱚᱵᱚ ᱡᱚᱢᱟ ᱟᱨ ᱚᱱᱟ ᱡᱚᱢ ᱠᱟᱛᱮ ᱜᱮ ᱟᱵᱚᱣᱟᱜ ᱡᱤᱣᱤ ᱦᱚᱲᱢᱚ ᱫᱚ ᱱᱟᱯᱟᱭᱛᱮ ᱛᱟᱦᱮᱱᱟ ᱟᱨ ᱱᱟᱯᱟᱭᱛᱮ ᱵᱚ ᱦᱟᱨᱟᱼᱵᱩᱨᱩᱜᱼᱟ ᱱᱟᱯᱟᱭ ᱛᱮᱜᱮ ᱵᱚ ᱟᱹᱥᱩᱞᱚᱜᱼᱟ ᱛᱚᱵᱮ ᱚᱱᱟ ᱪᱷᱟᱲᱟ ᱠᱟᱛᱮ ᱦᱚᱸ ᱛᱳᱣᱟ ᱫᱟᱦᱮᱸ ᱠᱚ ᱦᱚᱸ ᱢᱮᱱᱟᱜ ᱜᱮᱭᱟ ᱜᱟᱹᱭ ᱠᱟᱲᱟ ᱢᱮᱦᱩ ᱢᱮᱨᱚᱢ ᱠᱚ ᱩᱱᱠᱩ ᱴᱷᱮᱱ ᱠᱷᱚᱱ ᱡᱟᱦᱟᱸ ᱦᱩᱭᱩᱜ ᱠᱟᱱᱟ ᱟᱨ ᱡᱟᱦᱟᱸ ᱛᱤᱱᱟᱹᱜ ᱩᱛᱩ ᱠᱚ ᱟᱲᱟᱜ ᱠᱚ ᱡᱚ ᱵᱟᱦᱟ ᱠᱚ ᱢᱮᱱᱟᱜᱼᱟ ᱥᱟᱠ ᱥᱚᱵᱽᱡᱤ ᱠᱚ ᱢᱮᱱᱟᱜᱼᱟ ᱚᱱᱟ ᱠᱚᱦᱚᱸ ᱟᱵᱚ ᱫᱚ ᱱᱟᱯᱟᱭ ᱜᱮᱵᱚᱱ ᱡᱚᱼᱧᱩᱭᱮᱜᱼᱟ ᱛᱚᱵᱮ ᱱᱚᱣᱟ ᱫᱷᱟᱹᱨᱛᱤ ᱨᱮ ᱡᱮᱜᱮᱛ ᱡᱟᱠᱟᱛ ᱨᱮ ᱡᱮᱜᱮᱛ ᱢᱟᱰᱮᱨ ᱨᱮ ᱡᱟᱦᱟᱸ ᱴᱷᱟᱹᱣᱠᱟᱹ ᱥᱟᱺᱦᱤᱡ ᱡᱚᱢᱟᱜ ᱫᱚ ᱟᱵᱚᱣᱟᱜ ᱫᱚ ᱪᱟᱣᱞᱮ ᱜᱮ ᱢᱮᱱᱟᱜᱼᱟ ᱟᱨ ᱚᱱᱟᱜᱮ ᱜᱚᱴᱟ ᱡᱮᱜᱮᱛ ᱡᱟᱠᱟᱛ ᱨᱮᱱ ᱦᱚᱲ ᱠᱚ ᱡᱚᱢᱮᱜᱼᱟ ᱟᱨ ᱱᱟᱯᱟᱭ ᱚᱠᱚᱡᱛᱮ ᱟᱵᱚᱣᱟᱜ ᱡᱤᱭᱚᱱ ᱪᱟᱞᱟᱣᱜᱼᱟ ᱟᱨ ᱱᱟᱯᱟᱭ ᱚᱠᱚᱡ ᱛᱮᱫᱚ ᱠᱚ ᱟᱹᱥᱩᱞᱚᱜᱼᱟ ᱱᱟᱯᱟᱭ ᱚᱠᱚᱡ ᱛᱮᱜᱮ ᱜᱤᱫᱟᱹᱨᱼᱯᱤᱫᱟᱹᱨ ᱠᱚ ᱦᱚᱸ ᱠᱚ ᱦᱟᱨᱟᱼᱵᱩᱨᱩ ᱫᱟᱲᱮᱭᱟᱠᱚᱣᱟ ᱟᱨ ᱱᱟᱯᱟᱭ ᱚᱠᱚᱡ ᱛᱮᱜᱮ ᱟᱵᱚᱣᱟᱜ ᱥᱚᱝᱥᱟᱨ ᱦᱚᱸ ᱪᱟᱞᱟᱜᱼᱟ ᱟᱨ ᱱᱚᱣᱟ ᱫᱷᱟᱹᱨᱛᱤ ᱯᱩᱨᱤ ᱨᱮ ᱢᱟᱹᱱᱢᱤ ᱠᱚ ᱡᱟᱭᱡᱩᱜᱽ ᱡᱮᱣᱮᱫ ᱠᱚ ᱛᱟᱦᱮᱱᱟ